ᱟᱵᱚᱣᱟᱜ ᱥᱟᱱᱛᱟᱲ ᱥᱚᱢᱟᱡᱽ ᱨᱮ ᱨᱩᱨᱩᱣᱟᱜ ᱫᱚ ᱢᱮᱱᱟᱜᱼᱟ ᱱᱚᱣᱟ ᱠᱚ ᱛᱩᱢᱫᱟᱜ ᱴᱟᱢᱟᱠ ᱚᱱᱟ ᱵᱟᱱᱟᱢ ᱛᱟᱯᱚᱨᱮ ᱦᱮᱱᱟᱜᱼᱟ ᱠᱚᱨᱛᱟᱞ ᱵᱟᱴᱟ ᱛᱟᱯᱚᱨᱮ ᱰᱷᱚᱞ ᱦᱚᱸ ᱛᱟᱯᱚᱨᱮ ᱢᱮᱱᱟᱜᱼᱟ ᱰᱷᱚᱞ ᱛᱟᱯᱚᱨᱮ ᱢᱮᱱᱟᱼᱟ ᱛᱨᱤᱭᱳ ᱛᱟᱯᱚᱨᱮ ᱢᱮᱱᱟᱜᱼᱟ ᱛᱤ ᱛᱮᱠᱚ ᱨᱩᱭᱟ ᱡᱷᱩᱱᱡᱷᱩᱱᱤ ᱟᱨ ᱯᱷᱮᱱᱴᱚᱲ ᱵᱟᱱᱟᱢ ᱟᱨᱚ ᱢᱤᱫᱴᱮᱱ ᱢᱮᱱᱟᱜᱼᱟ ᱠᱟᱴᱟ ᱨᱮᱭᱟᱜ ᱱᱚᱣᱟ ᱤᱭᱟᱹ ᱞᱟᱜᱟᱣᱟᱠᱚ ᱡᱷᱩᱱᱠᱟᱹ ᱵᱟᱹᱡᱩ ᱡᱷᱩᱱᱠᱟᱹ ᱱᱤᱭᱟᱹ ᱠᱚᱜᱮ ᱟᱵᱚᱣᱟᱜ ᱥᱟᱱᱛᱟᱞ ᱥᱚᱢᱟᱡᱽ ᱨᱮᱫᱚ ᱦᱮᱱᱟᱜᱼᱟ ᱦᱩᱸ ᱱᱤᱭᱟᱹ ᱠᱚᱜᱮ ᱤᱧᱫᱩᱧ ᱵᱟᱰᱟᱭᱟ ᱟᱨ ᱵᱟᱹᱧ ᱫᱤᱥᱟᱹᱭᱮᱫᱟ ᱴᱷᱤᱠᱜᱮᱭᱟ